ᱟᱛᱳ ᱚᱲᱟᱜ ᱨᱮ ᱰᱟᱝᱨᱤ ᱥᱤᱢ ᱢᱮᱨᱚᱢ ᱵᱷᱤᱰᱤ ᱥᱩᱠᱨᱤ ᱠᱚᱞᱮ ᱟᱥᱩᱞ ᱠᱚᱣᱟ ᱢᱮᱨᱚᱢ ᱵᱷᱤᱰᱤ ᱥᱩᱠᱨᱤ ᱟᱥᱩᱞ ᱠᱟᱛᱮ ᱡᱟᱛᱮ ᱟᱨᱦᱚᱸ ᱟᱞᱮ ᱢᱟᱨᱟᱝ ᱦᱚᱲ ᱞᱮ ᱛᱮᱭᱟᱨᱚᱜ ᱢᱟ ᱥᱚᱨᱠᱟᱨᱤ ᱯᱟᱦᱴᱟ ᱥᱮᱡ ᱠᱷᱚᱱ ᱡᱟᱛᱮ ᱜᱚᱲᱚ ᱥᱚᱯᱚᱦᱚᱫ ᱞᱮ ᱧᱟᱢ ᱢᱟ ᱡᱟ ᱥᱛᱤ ᱠᱟᱭᱛᱮ ᱢᱮᱨᱚᱢ ᱵᱷᱤᱰᱤ ᱡᱩᱫᱤ ᱥᱚᱨᱠᱟᱨᱤ ᱯᱟᱦᱴᱟ ᱥᱮᱡ ᱠᱷᱚᱱ ᱠᱤᱪᱷᱩ ᱥᱟᱦᱟᱡᱽᱡᱚ ᱞᱮ ᱧᱟᱢᱟ ᱠᱷᱩᱵ ᱵᱷᱟᱜᱮᱜᱼᱟ ᱥᱮ ᱟᱞᱮ ᱦᱚᱸ ᱜᱚᱲ ᱥᱚᱯᱚᱦᱚᱫ ᱞᱮ ᱧᱟᱢ ᱢᱟ ᱡᱟᱛᱮ ᱟᱞᱮ ᱟᱞᱮ ᱞᱮ ᱟᱥᱩᱞ ᱫᱟᱲᱭᱟᱠᱚ ᱢᱟ ᱵᱷᱟᱜᱮ ᱪᱮᱦᱨᱟ ᱞᱮ ᱟᱥᱩᱞ ᱫᱟᱲᱮᱭᱟᱠᱚ ᱢᱟ ᱡᱟᱛᱮ ᱵᱟᱨ ᱯᱚᱭᱥᱟ ᱟᱞᱮ ᱦᱚᱸᱞᱮ ᱨᱳᱡᱽᱜᱟᱨ ᱢᱟ ᱚᱱᱠᱟᱱᱟᱜ ᱜᱮ ᱯᱚᱱᱛᱷᱟ ᱥᱟᱵ ᱞᱮᱠᱷᱟᱱ ᱥᱚᱨᱠᱟᱨᱤ ᱥᱮᱡ ᱠᱷᱚᱱ ᱵᱷᱟᱜᱮ ᱠᱚᱜᱼᱟ ᱟᱨᱠᱤ